ᱦᱮᱸ ᱥᱟᱛᱮᱨᱚᱥᱳ ᱥᱟᱛᱟᱱᱱᱳ ᱥᱟᱞᱨᱮ ᱡᱚᱠᱷᱚᱱ ᱟᱵᱚ ᱱᱚᱣᱟ ᱵᱷᱟᱨᱚᱛ ᱫᱤᱥᱚᱢ ᱤᱝᱨᱮᱡᱽ ᱠᱚᱣᱟᱜ ᱛᱤᱨᱮ ᱪᱟᱞᱟᱣᱱᱟ ᱥᱮ ᱯᱚᱨᱟᱫᱷᱤᱱ ᱱᱟ ᱚᱱᱟ ᱯᱚᱨᱮ ᱟᱵᱚ ᱵᱚᱱ ᱧᱮᱞ ᱠᱟᱫᱟ ᱡᱮ ᱟᱵᱚ ᱪᱮᱛᱟᱱ ᱨᱮ ᱠᱷᱮᱨᱣᱟᱞ ᱦᱚᱯᱚᱱ ᱥᱮ ᱥᱟᱱᱛᱟᱲ ᱦᱚᱯᱚᱱ ᱥᱮ ᱟᱹᱫᱤᱵᱟᱹᱥᱤ ᱠᱚ ᱪᱮᱛᱟᱱ ᱨᱮ ᱪᱮᱫ ᱞᱮᱠᱟ ᱥᱮ ᱵᱷᱟᱨᱚᱛᱤᱭᱟᱹ ᱠᱚ ᱪᱮᱛᱟᱱ ᱨᱮ ᱪᱮᱫ ᱞᱮᱠᱟ ᱢᱤᱫ ᱞᱮᱛᱟᱲ ᱜᱮ ᱱᱟᱦᱟᱪᱟᱨ ᱫᱚ ᱪᱟᱞᱟᱣ ᱞᱮᱱᱟ ᱡᱟᱹᱥᱛᱤ ᱠᱟᱭᱛᱮ ᱨᱮᱸᱜᱮᱡ ᱚᱨᱮᱡ ᱦᱚᱲ ᱪᱮᱛᱟᱱ ᱨᱮᱜᱮ ᱢᱮᱱᱫᱚ ᱟᱹᱫᱤᱵᱟᱹᱥᱤ ᱥᱮ ᱥᱟᱱᱛᱟᱲ ᱠᱷᱮᱨᱣᱟᱞ ᱦᱚᱯᱚᱱ ᱠᱚ ᱪᱮᱛᱟᱱ ᱨᱮᱜᱮ ᱱᱚᱣᱟ ᱱᱟᱦᱟᱪᱟᱨ ᱫᱚ ᱟᱹᱰᱤ ᱡᱳᱨ ᱜᱮ ᱪᱟᱞᱟᱣ ᱞᱮᱱᱟ ᱛᱚ ᱟᱵᱚ ᱱᱚᱣᱟ ᱵᱚᱱ ᱧᱮᱞᱟ ᱠᱷᱮᱭᱟᱞ ᱠᱟᱛᱮ ᱡᱮ ᱱᱩᱠᱩ ᱵᱨᱤᱴᱤᱥ ᱵᱤᱨᱩᱫᱽ ᱨᱮ ᱡᱚᱛᱚ ᱠᱷᱚᱱ ᱢᱟᱬᱟᱝ ᱛᱮ ᱟᱵᱚ ᱠᱷᱮᱨᱣᱟᱞ ᱦᱚᱯᱚᱱ ᱥᱮ ᱥᱟᱱᱛᱟᱲ ᱦᱚᱯᱚᱱ ᱜᱮᱠᱚ ᱞᱟᱹᱲᱦᱟᱹᱭ ᱞᱮᱫᱟ ᱮᱵᱚᱝ ᱚᱱᱟᱨᱮ ᱯᱳᱭᱞᱳ ᱛᱟᱦᱮᱸ ᱠᱟᱱ ᱛᱟᱵᱳᱱᱟ ᱟᱵᱚ ᱨᱮᱱ ᱱᱩᱭ ᱛᱤᱞᱠᱟᱹ ᱢᱟᱺᱡᱷᱤ ᱥᱮ ᱛᱤᱞᱠᱟᱹ ᱢᱩᱨᱢᱩ ᱯᱳᱭᱞᱳ ᱫᱚᱭ ᱞᱟᱹᱲᱦᱟᱹᱭ ᱞᱮᱫᱟᱭ ᱤᱝᱨᱮᱡᱽ ᱵᱤᱨᱩᱫᱽ ᱨᱮ ᱥᱚᱨᱟᱥᱚᱨᱤ ᱫᱚ ᱮᱵᱚᱝ ᱟᱹᱰᱤ ᱱᱟᱦᱟᱪᱟᱨ ᱠᱟᱛᱮ ᱜᱮ ᱩᱱᱠᱩ ᱠᱚ ᱱᱟᱦᱟᱪᱟᱨ ᱞᱮᱫᱮᱭᱟ ᱮᱵᱚᱝ ᱥᱮᱥ ᱯᱨᱚᱡᱚᱱᱛᱚ ᱯᱷᱟᱹᱥᱤ ᱠᱟᱛᱮ ᱜᱮᱠᱚ ᱜᱚᱡ ᱠᱮᱫᱮᱭᱟ ᱤᱱᱟᱹ ᱛᱟᱭᱚᱢ ᱵᱚᱱ ᱧᱮᱞᱟ ᱟᱹᱰᱤ ᱜᱟᱱ ᱜᱮ ᱟᱹᱰᱤ ᱠᱷᱮᱨᱣᱟᱞ ᱦᱚᱯᱚᱱ ᱜᱮ ᱟᱨᱦᱚᱸ ᱠᱚ ᱞᱟᱹᱲᱦᱟᱹᱭ ᱠᱟᱫᱟ ᱤᱝᱨᱮᱡᱽ ᱪᱮᱛᱟᱱ ᱨᱮ ᱡᱮᱢᱚᱱ ᱟᱵᱚ ᱦᱩᱞ ᱢᱟᱦᱟ ᱥᱤᱫᱷᱩ ᱠᱟᱹᱱᱦᱩ ᱛᱟᱹᱠᱤᱱ ᱠᱤᱱ ᱞᱟᱹᱲᱦᱟᱹᱭ ᱞᱮᱫᱟ ᱤᱱᱟᱹ ᱛᱟᱭᱱᱚᱢ ᱵᱚᱱ ᱧᱮᱞᱟ ᱪᱩᱭᱟᱲ ᱵᱤᱫᱽᱫᱨᱚᱦᱚ ᱥᱟᱱᱛᱟᱲ ᱵᱤᱫᱽᱫᱨᱚᱦᱚ ᱢᱩᱱᱰᱟ ᱵᱤᱫᱽᱫᱨᱚᱦᱚ ᱦᱮᱸ ᱡᱟᱦᱟᱸ ᱫᱚ ᱵᱤᱨᱥᱟᱹ ᱢᱩᱱᱰᱟᱹᱭ ᱞᱟᱹᱲᱦᱟᱹᱭ ᱞᱮᱫᱟᱭ ᱥᱤᱫᱩ ᱠᱟᱹᱱᱦᱩ ᱛᱟᱹᱠᱤᱱ ᱠᱤᱱ ᱞᱟᱹᱲᱦᱟᱹᱭ ᱞᱮᱫᱟ ᱚᱱᱟ ᱫᱚ ᱡᱟᱦᱟᱸ ᱫᱚᱵᱚᱱ ᱵᱟᱲᱟᱭᱟ ᱥᱟᱱᱛᱟᱲ ᱵᱤᱫᱽᱫᱨᱚᱦᱚ ᱢᱮᱱᱛᱮ ᱛᱚ ᱱᱚᱜᱼᱚᱭ ᱱᱚᱝᱠᱟ ᱵᱨᱤᱴᱤᱥ ᱵᱤᱨᱩᱫᱽ ᱨᱮ ᱞᱟᱹᱲᱦᱟᱹᱭ ᱨᱮ ᱢᱮᱱ ᱜᱟᱱᱚᱜᱼᱟ ᱥᱟᱱᱛᱟᱲ ᱦᱚᱯᱚᱱ ᱠᱚᱜᱮ ᱯᱳᱭᱞᱳ ᱫᱚᱠᱚ ᱞᱟᱹᱲᱦᱟᱹᱭ ᱞᱮᱫᱟ ᱟᱨ ᱱᱚᱣᱟ ᱞᱟᱹᱲᱦᱟᱹᱭ ᱟᱸᱫᱳᱲ ᱱᱚᱝᱠᱟ ᱡᱳᱨᱟᱞᱳ ᱵᱷᱟᱵᱛᱮ ᱛᱟᱦᱮᱸ ᱠᱟᱱᱟ ᱡᱮ ᱤᱝᱨᱮᱡᱽ ᱠᱚᱦᱚᱸ ᱠᱚ ᱩᱱ ᱚᱠᱛᱚ ᱠᱚ ᱞᱟᱹᱭ ᱥᱚᱫᱚᱨ ᱩᱛᱟᱹᱨ ᱞᱮᱫᱟ ᱡᱮ ᱱᱩᱱᱟᱹᱜ ᱨᱮᱸᱜᱮᱡ ᱚᱨᱮᱡ ᱥᱟᱱᱛᱟᱲ ᱢᱟᱹᱱᱢᱤ ᱠᱚ ᱪᱤᱠᱤᱛᱮ ᱱᱚᱝᱠᱟ ᱠᱚᱲᱟᱢ ᱚᱰᱟᱣ ᱠᱟᱛᱮ ᱠᱚ ᱞᱟᱹᱲᱦᱟᱹᱭ ᱫᱟᱲᱮᱭᱟᱜ ᱠᱟᱱᱟ ᱚᱱᱟ ᱞᱮᱠᱟᱛᱮ ᱩᱱᱠᱩᱣᱟᱜ ᱩᱭᱦᱟᱹᱨ ᱵᱷᱟᱵᱱᱟ ᱦᱚᱸ ᱛᱟᱭᱚᱢ ᱫᱟᱨᱟᱢ ᱛᱮ ᱟᱹᱨᱩ ᱯᱷᱮᱨᱟᱣ ᱞᱮᱱ ᱛᱟᱠᱚᱣᱟ